ᱚᱠᱚᱭ ᱵᱤᱱ ᱞᱟᱹᱭ ᱮᱫᱟ ᱪᱮᱫ ᱵᱤᱱ ᱞᱟᱹᱭᱮᱫ ᱛᱟᱦᱮᱸᱫᱼᱟ ᱦᱳᱭ ᱦᱳᱭ ᱟᱹᱞᱤᱧ ᱜᱮ ᱠᱟᱱᱟ ᱞᱤᱧ ᱱᱚᱜ ᱚᱝᱠᱟ ᱟᱹᱰᱤ ᱫᱤᱱ ᱠᱷᱚᱱ ᱜᱤᱫᱽᱨᱟᱹᱭ ᱨᱩᱭᱟᱜ ᱠᱟᱱᱟᱭ ᱠᱷᱳᱜ ᱢᱟᱫᱟᱜ ᱠᱟᱱᱟᱭ ᱨᱟᱱ ᱠᱚᱫᱚᱧ ᱟᱹᱜᱩ ᱠᱟᱫᱮᱭᱟ ᱚᱱᱟ ᱵᱮᱥ ᱞᱮᱱ ᱠᱷᱟᱱ ᱜᱮᱞᱤᱧ ᱠᱳᱞ ᱠᱟᱭᱟ ᱥᱠᱩᱞ ᱦᱮᱸ ᱟᱹᱜᱩ ᱫᱚᱞᱤᱧ ᱟᱹᱜᱩᱠᱟᱣ ᱫᱮᱭᱟ ᱵᱮᱥ ᱫᱚᱭ ᱵᱚᱥ ᱧᱚᱜ ᱟᱠᱟᱱᱟᱭ ᱟᱨ ᱠᱟᱹᱡ ᱵᱷᱟᱹᱜᱮ ᱧᱚᱜ ᱮ ᱵᱮᱥ ᱞᱮᱱ ᱜᱮ ᱟᱫᱚ ᱥᱠᱩᱞ ᱮ ᱪᱟᱞᱟᱜᱼᱟ ᱦᱮᱸ ᱦᱮᱸ ᱤᱫᱤ ᱦᱚᱴᱚ ᱠᱟᱭᱟ ᱞᱤᱧ